ᱥᱤᱧ ᱵᱮᱲᱟ ᱡᱟᱦᱟᱸᱞᱮᱠᱟ ᱫᱟᱨᱮ ᱧᱮᱞᱚᱜ ᱧᱤᱫᱟᱹ ᱵᱮᱲᱟ ᱫᱚ ᱚᱱᱠᱟ ᱵᱟᱭ ᱧᱮᱞᱚᱜ ᱢᱮᱱᱠᱷᱟᱱ ᱠᱩᱠᱞᱤ ᱞᱮᱠᱟᱛᱮ ᱧᱮᱞ ᱨᱮᱱᱟᱜ ᱢᱟ ᱚᱠᱚᱭ ᱦᱚᱸ ᱵᱟᱠᱚ ᱨᱤᱠᱟᱹᱭ ᱜᱮ ᱢᱮᱱᱠᱷᱟᱱ ᱤᱧ ᱢᱤᱫ ᱵᱟᱨ ᱫᱟᱨᱮ ᱫᱚᱧ ᱧᱮᱞ ᱠᱟᱫ ᱜᱮᱭᱟ ᱟᱹᱰᱤ ᱢᱟᱨᱟᱝ ᱦᱟᱯᱲᱟᱜ ᱮᱫᱮᱞ ᱫᱟᱨᱮ ᱵᱟᱫᱲᱟ ᱠᱚᱠᱚ ᱟᱠᱟ ᱯᱮᱨᱮᱡ ᱠᱚᱜᱼᱟ ᱥᱤᱧᱛᱮ ᱧᱤᱫᱟᱹ ᱚᱱᱟ ᱵᱟᱝ ᱧᱮᱞ ᱟᱠᱟᱱᱟ ᱠᱚᱭᱚᱜ ᱞᱮᱠᱟᱭ ᱢᱮᱱ ᱞᱮᱠᱷᱟᱱ ᱯᱟᱞᱮᱫ ᱚᱸᱰᱮ ᱫᱚ ᱢᱤᱫᱴᱮᱱ ᱦᱚᱸ ᱵᱟᱫᱲᱟ ᱫᱚ ᱵᱟᱠᱚ ᱛᱟᱦᱮᱱᱟ ᱱᱚᱣᱟ ᱫᱚ ᱢᱟᱲᱟᱝ ᱱᱚᱣᱟ ᱫᱟᱨᱮ ᱠᱚᱫᱚ ᱛᱟᱦᱮᱸ ᱠᱟᱱᱟ ᱰᱟᱹᱨ ᱥᱟᱠᱟᱢ ᱥᱩᱢᱩᱝ ᱢᱮᱱᱠᱷᱟᱱ ᱱᱤᱛᱚᱜ ᱫᱚ ᱵᱟᱫᱲᱟ ᱠᱚ ᱟᱠᱟ ᱯᱮᱨᱮᱡ ᱟᱠᱟᱱᱟ ᱛᱮᱢᱚᱱ ᱜᱮ ᱚᱱᱠᱟᱜᱮ ᱟᱨᱦᱚᱸ ᱢᱤᱫ ᱫᱟᱨᱮ ᱚᱱᱟᱫᱚ ᱛᱟᱞᱮ ᱫᱟᱨᱮ ᱛᱟᱞᱮ ᱫᱟᱨᱮ ᱧᱮᱞᱢᱮ ᱫᱟᱨᱮ ᱛᱮᱫᱜᱮ ᱧᱮᱞᱚᱜᱼᱟ ᱟᱹᱰᱤ ᱩᱥᱩᱞ ᱰᱚᱧᱰᱚᱧ ᱪᱮᱛᱟᱱ ᱨᱮ ᱟᱹᱰᱤ ᱰᱟᱹᱨ ᱥᱟᱠᱟᱢ ᱩᱢᱩᱞ ᱠᱚᱜᱼᱟ ᱟᱹᱰᱤ ᱱᱟᱯᱟᱭ ᱢᱮᱱᱠᱷᱟᱱ ᱚᱸᱰᱮ ᱪᱤᱞᱤ ᱦᱚᱸ ᱵᱟᱠᱚ ᱧᱮᱞᱚᱜ ᱢᱮᱱᱠᱷᱟᱱ ᱵᱮᱥᱴᱷᱤᱠ ᱠᱚᱭᱚᱜ ᱠᱟᱛᱮᱫ ᱧᱮᱞ ᱢᱮ ᱱᱤᱛᱚᱜ ᱪᱮᱬᱮᱢ ᱧᱮᱞ ᱧᱟᱢᱮᱭᱟ ᱪᱮᱬᱮ ᱫᱚ ᱚᱸᱰᱮ ᱛᱩᱠᱟᱹ ᱵᱮᱱᱟᱣ ᱟᱠᱟᱱᱛᱮ ᱟᱸᱠᱟᱣ ᱟᱠᱟᱱ ᱛᱟᱭᱟ ᱚᱱᱟ ᱩᱥᱩᱞ ᱫᱟᱨᱮᱨᱮ ᱪᱮᱬᱮ ᱫᱚᱠᱚ ᱥᱚᱵᱷᱟ ᱟᱠᱟᱜᱼᱟ ᱩᱱᱠᱩᱣᱟᱜ ᱛᱩᱠᱟᱹ ᱠᱚᱫᱚ ᱟᱸᱠᱟ ᱠᱟᱜᱼᱟ ᱟᱨ ᱚᱱᱟ ᱫᱟᱨᱮ ᱨᱮᱫᱚ ᱜᱳᱴᱟ ᱯᱟᱲᱟᱜᱮ ᱚᱱᱟ ᱛᱩᱠᱟᱹ ᱥᱟᱠᱟᱢ ᱞᱟᱛᱟᱨ ᱨᱮᱫᱚ ᱛᱩᱠᱟᱹ ᱫᱚ ᱟᱠᱟ ᱠᱚᱜᱼᱟ ᱛᱩᱠᱟᱹ ᱫᱚ ᱩᱢᱩᱞ ᱠᱚᱜᱼᱟ ᱚᱱᱟ ᱛᱟᱞᱮ ᱥᱟᱠᱟᱢ ᱩᱢᱩᱞ ᱛᱮ ᱱᱚᱝᱠᱟ ᱠᱟᱛᱮᱫ ᱪᱮᱬᱮ ᱟᱹᱰᱤ ᱱᱟᱯᱟᱭ ᱠᱚ ᱟᱹᱪᱩᱨᱚᱜᱼᱟ ᱟᱨ ᱚᱸᱰᱮ ᱜᱮᱠᱚ ᱵᱟᱥᱟ ᱰᱮᱨᱟᱜᱼᱟ ᱥᱟᱶᱛᱮ ᱚᱸᱰᱮ ᱜᱮᱠᱚ ᱦᱮᱢ ᱦᱚᱯᱚᱱ ᱡᱚᱝᱟ ᱱᱚᱝᱠᱟ ᱧᱮᱞᱟᱠᱟᱱᱟ ᱟᱨᱦᱚᱸ ᱪᱮᱬᱮᱢ ᱧᱮᱞ ᱠᱚᱣᱟ ᱨᱟᱜᱽ ᱟᱠᱚ ᱟᱹᱰᱤ ᱱᱟᱯᱟᱭ ᱟᱹᱰᱤ ᱜᱳᱢᱦᱮᱲ ᱟᱹᱭᱠᱟᱹᱜᱼᱟ ᱵᱩᱨᱩ ᱫᱷᱟᱨᱮ ᱡᱤᱭᱟᱹᱲ ᱡᱷᱟᱨᱱᱟ ᱥᱩᱨ ᱠᱚᱨᱮ ᱪᱮᱬᱮ ᱢᱮᱲᱮ ᱪᱮᱬᱮ ᱟᱹᱰᱤ ᱟᱲᱟᱝ ᱟᱸᱡᱚᱢᱚᱜᱼᱟ ᱠᱳᱭᱮᱞ ᱟᱲᱟᱝ ᱨᱟᱲᱟᱝ ᱚᱱᱠᱟᱜᱮ ᱟᱭᱢᱟ ᱡᱟᱹᱢᱲᱟ ᱠᱚᱣᱟᱜ ᱦᱚᱸ ᱚᱱᱠᱟᱜᱮ ᱛᱟᱠᱮᱨ ᱦᱤᱡᱩᱜᱼᱟ ᱥᱟᱹᱜᱤᱧ ᱠᱷᱚᱱᱟᱜ ᱟᱠᱚᱣᱟᱜ ᱚᱱᱟ ᱟᱲᱟᱝ